ᱦᱮᱸ ᱵᱮᱥ ᱠᱟᱭᱛᱮ ᱵᱟᱦᱟᱨᱮ ᱥᱚᱨᱦᱟᱭ ᱨᱮ ᱡᱟᱦᱟᱱᱟᱜ ᱫᱷᱩᱛᱤ ᱠᱚ ᱠᱤᱪᱨᱤᱡ ᱠᱚ ᱥᱮ ᱥᱟᱹᱲᱤ ᱠᱚ ᱟᱹᱜᱩ ᱞᱮᱠᱷᱟᱱ ᱚᱱᱟ ᱠᱚᱫᱚ ᱱᱚᱣᱟ ᱯᱟᱹᱲ ᱨᱮᱥᱮ ᱯᱟᱹᱲᱞᱟᱹᱠ ᱨᱮ ᱡᱟᱦᱟᱸ ᱞᱮᱠᱟ ᱥᱤᱞᱟᱹᱭ ᱛᱟᱞᱟᱛᱮ ᱚᱱᱮ ᱞᱚᱴᱟ ᱠᱟᱱ ᱵᱟᱦᱟ ᱠᱟᱱ ᱥᱮ ᱱᱚᱣᱟ ᱥᱤᱞᱟᱹᱭ ᱛᱟᱞᱟᱛᱮ ᱚᱱᱟ ᱥᱤᱞᱟᱹᱭ ᱛᱟᱞᱟᱛᱮ ᱪᱤᱛᱟᱹᱨ ᱟᱸᱠᱟᱣ ᱠᱟᱛᱮ ᱚᱱᱟ ᱢᱤᱫᱴᱟᱝ ᱯᱷᱩᱴᱟᱹᱣ ᱨᱟᱠᱟᱵᱟ ᱪᱮᱫᱟᱜ ᱥᱮ ᱥᱚᱨᱦᱟᱭ ᱫᱚ ᱡᱚᱛᱚᱠᱷᱚᱡ ᱞᱟᱹᱴᱩ ᱯᱚᱨᱚᱵᱽ ᱠᱟᱱᱟ ᱚᱱᱟ ᱦᱤᱥᱟᱹᱵ ᱛᱮ ᱥᱟᱱᱟᱢ ᱦᱚᱲᱜᱮ ᱡᱮ ᱯᱷᱩᱴᱟᱹᱣ ᱠᱟᱪᱷᱟ ᱯᱟᱹᱧᱪᱤ ᱨᱮ ᱥᱮ ᱥᱟᱹᱲᱤ ᱨᱮᱱᱟᱜ ᱟᱧᱪᱟᱨ ᱨᱮ ᱡᱟᱦᱟᱱᱟᱜ ᱜᱮ ᱱᱟᱱᱟ ᱦᱩᱱᱟᱹᱨ ᱵᱟᱦᱟ ᱠᱚ ᱟᱸᱠᱟᱣ ᱠᱟᱛᱮᱜ ᱚᱱᱟ ᱠᱚ ᱥᱤᱞᱟᱹᱭ ᱛᱟᱞᱟᱛᱮ ᱚᱱᱟ ᱪᱤᱛᱟᱹᱨ ᱟᱸᱠᱟᱣ ᱛᱟᱞᱟᱛᱮ ᱚᱱᱟᱫᱚ ᱯᱷᱩᱴᱟᱹᱣ ᱨᱟᱠᱟᱵᱽ ᱜᱮ ᱦᱩᱭᱩᱜᱼᱟ ᱮᱱᱛᱮ ᱨᱮᱦᱚᱸ ᱡᱟᱦᱟᱸ ᱞᱮᱠᱟᱱᱟᱜ ᱱᱚᱣᱟ ᱯᱷᱩᱴᱟᱹ ᱠᱟᱪᱷᱟ ᱯᱟᱹᱧᱪᱤ ᱯᱟᱨᱦᱟᱴ ᱠᱚᱨᱮ ᱡᱟᱦᱟᱸ ᱰᱚᱜᱽ ᱨᱮ ᱡᱟᱦᱟᱸ ᱚᱱᱟ ᱤᱭᱟᱹ ᱛᱟᱦᱮᱱ ᱫᱚ ᱚᱱᱟ ᱫᱚ ᱟᱫᱚ ᱜᱮᱱᱛᱮ ᱜᱮᱱᱮᱡ ᱢᱤᱫᱴᱟᱝ ᱛᱚᱞ ᱛᱟᱞᱟᱛᱮ ᱢᱤᱫᱴᱟᱝ ᱡᱷᱟᱹᱞᱤ ᱟᱠᱟᱨᱛᱮ ᱱᱮᱴ ᱞᱮᱠᱟ ᱚᱱᱟᱫᱚ ᱛᱚᱞ ᱵᱮᱱᱟᱣ ᱜᱮᱭᱟ ᱡᱚᱠᱷᱚᱡᱽ ᱤᱱᱟᱹ ᱨᱮ ᱡᱚᱛᱚᱠᱷᱚᱡ ᱥᱮᱨ ᱢᱟᱹᱴᱤᱨᱮ ᱚᱱᱟ ᱯᱚᱨᱚᱵᱽ ᱯᱟᱹᱞᱤ ᱯᱤᱪᱷᱟᱹ ᱠᱟᱛᱮ ᱜᱮ ᱵᱮᱥᱤ ᱚᱱᱟ ᱯᱷᱩᱴᱟᱹ ᱠᱟᱪᱷᱟ ᱴᱟᱢᱠᱤᱭᱟᱹ ᱠᱚᱫᱚ ᱚᱱᱟ ᱤᱭᱟᱹ ᱞᱮᱠᱟ ᱡᱷᱟᱹᱞᱤ ᱞᱮᱠᱟ ᱵᱮᱱᱟᱜ ᱛᱮ ᱚᱱᱟ ᱫᱚ ᱵᱮᱱᱟᱜ ᱜᱮᱭᱟ ᱟᱨ ᱞᱩᱜᱽᱲᱤᱡ ᱠᱚᱨᱮᱱᱟᱜ ᱡᱟᱦᱟᱸ ᱥᱤᱞᱟᱹᱭ ᱪᱤᱛᱟᱹᱨ ᱚᱱᱟ ᱫᱚ ᱚᱱᱟ ᱵᱟᱦᱟ ᱟᱨ ᱥᱚᱨᱦᱟᱭ ᱨᱮ ᱚᱱᱟ ᱯᱚᱨᱚᱵᱽ ᱯᱟᱹᱞᱤ ᱫᱤᱥᱟᱹ ᱠᱟᱛᱮ ᱜᱮ ᱚᱱᱟ ᱪᱤᱛᱟᱹᱨ ᱠᱚ ᱟᱸᱠᱟᱣ ᱠᱟᱛᱮ ᱚᱱᱟ ᱠᱚᱫᱚ ᱠᱚᱨᱟᱜᱼᱟ